ᱟᱵᱚ ᱵᱚᱱ ᱧᱮᱞᱟ ᱟᱛᱳ ᱨᱮᱱ ᱡᱩᱣᱟᱹᱱ ᱠᱚᱫᱚ ᱵᱚᱞ ᱮᱱᱮᱡᱨᱮ ᱟᱹᱰᱤ ᱨᱟᱹᱥᱠᱟᱹ ᱠᱚ ᱧᱟᱢ ᱜᱮᱭᱟ ᱟᱨ ᱮᱱᱮᱡᱮᱜ ᱜᱮᱭᱟ ᱠᱚ ᱟᱭᱢᱟ ᱜᱮ ᱱᱚᱣᱟᱨᱮ ᱧᱮᱞ ᱠᱟᱱᱟ ᱡᱮ ᱠᱷᱮᱞᱳᱰ ᱜᱤᱫᱽᱨᱟᱹ ᱠᱚᱣᱟᱜ ᱡᱟᱦᱟᱸ ᱦᱚᱲᱢᱚ ᱨᱮᱱᱟᱜ ᱜᱚᱴᱷᱚᱱ ᱚᱱᱟ ᱫᱚ ᱠᱟᱹᱴᱤᱡ ᱟᱞᱟᱫᱟ ᱦᱳᱭᱳᱜ ᱜᱮᱭᱟ ᱪᱮᱫᱟᱜ ᱩᱱᱤ ᱫᱚ ᱫᱤᱱ ᱦᱤᱞᱳᱜ ᱦᱚᱲᱢᱚ ᱨᱮᱱᱟᱜ ᱯᱚᱨᱤᱪᱚᱨᱪᱟᱭᱮᱫᱟᱭ ᱥᱮ ᱚᱱᱟ ᱤᱫᱤ ᱠᱟᱛᱮᱜ ᱩᱱᱤ ᱥᱚᱢᱚᱭᱮ ᱮᱢᱫᱟ ᱚᱱᱟᱛᱮ ᱩᱱᱤᱭᱟᱜ ᱚᱱᱟ ᱪᱮᱛᱟᱱ ᱜᱩᱨᱩᱛᱛᱚ ᱫᱚ ᱟᱹᱰᱤ ᱟᱭᱢᱟ ᱜᱮ ᱛᱟᱦᱮᱱ ᱠᱟᱱ ᱛᱟᱭᱟ ᱥᱮ ᱚᱱᱟ ᱢᱟᱱᱟᱣ ᱤᱫᱤᱭᱮᱫᱟᱭ